ᱯᱩᱭᱞᱩ ᱮᱱᱮᱢ ᱪᱮᱫ ᱞᱮᱠᱟᱨᱮᱢ ᱧᱟᱢᱟ ᱢᱮᱱᱠᱷᱟᱱ ᱯᱩᱭᱞᱩ ᱮᱱᱮᱢ ᱧᱟᱢᱮᱢ ᱞᱟᱹᱜᱤᱫ ᱫᱚ ᱟᱢ ᱚᱠᱟ ᱪᱮᱛᱟᱱ ᱨᱮ ᱠᱷᱚᱸᱫᱽᱨᱚᱱᱫ ᱦᱩᱭᱟᱢᱟ ᱡᱟᱦᱟᱸᱠᱚ ᱦᱚᱲ ᱵᱟᱠᱚ ᱠᱷᱚᱸᱫᱽᱨᱚᱱ ᱟᱠᱟᱫᱼᱟ ᱚᱱᱟ ᱪᱮᱛᱟᱱ ᱨᱮ ᱠᱷᱚᱸᱫᱽᱨᱚᱱᱫ ᱦᱩᱭᱟᱢᱟ ᱚᱱᱟ ᱨᱮᱭᱟᱜ ᱵᱩᱴᱟᱹᱵᱩᱴᱤ ᱥᱟᱞᱟ ᱛᱩᱫ ᱠᱟᱛᱮᱫ ᱚᱱᱟ ᱚᱞᱼᱛᱚᱞ ᱦᱩᱭᱟᱢᱟ ᱚᱞ ᱛᱚᱞ ᱠᱟᱛᱮᱫ ᱦᱚᱲ ᱴᱷᱮᱱ ᱯᱟᱥᱱᱟᱣ ᱦᱩᱭᱟᱢᱟ ᱯᱚᱛᱚᱵ ᱵᱮᱱᱟᱣ ᱦᱩᱭᱟᱢᱟ ᱚᱱᱟ ᱪᱷᱟᱯᱟ ᱦᱚᱸ ᱦᱩᱭᱟᱢᱟ ᱮᱱᱼᱮᱱᱟᱝ ᱟᱢ ᱚᱱᱟ ᱨᱮᱭᱟᱜ ᱯᱩᱭᱞᱩ ᱮᱱᱮᱢ ᱫᱚᱢ ᱧᱟᱢ ᱠᱮᱭᱟ ᱚᱱᱟ ᱤᱫᱤ ᱠᱟᱛᱮᱫ ᱟᱢ

ᱠᱷᱚᱸᱫᱽᱨᱚᱱ ᱞᱟᱹᱜᱤᱫ ᱚᱠᱟᱧ ᱠᱷᱚᱸᱫᱽᱨᱚᱱ ᱞᱮᱠᱷᱟᱱ ᱱᱤᱛᱳᱜ ᱤᱧ ᱚᱱᱟ ᱨᱮᱭᱟᱜ ᱯᱩᱭᱞᱩ ᱮᱱᱮᱢ ᱤᱧ ᱧᱟᱢ ᱫᱟᱲᱮᱭᱟᱜᱼᱟ ᱚᱱᱟ ᱩᱭᱦᱟᱹᱨ ᱛᱮ ᱦᱩᱭ ᱟᱢᱟ ᱟᱨ ᱚᱱᱟ ᱨᱮᱭᱟᱜ ᱠᱷᱚᱸᱫᱽᱨᱚᱱ ᱡᱚᱠᱷᱮᱡ ᱚᱱᱟ ᱨᱮᱭᱟᱜ ᱪᱮᱫ ᱠᱟᱱᱟ ᱯᱷᱮᱰᱟᱛ ᱪᱮᱫ ᱠᱟᱱᱟ ᱪᱚᱴᱷᱟᱛ ᱪᱮᱫ ᱠᱟᱱᱟ ᱪᱮᱫ ᱧᱟᱢᱚᱜᱼᱟ ᱪᱮᱫ ᱞᱮᱠᱟᱛᱮ ᱜᱟᱱᱚᱜᱼᱟ ᱱᱚᱣᱟ ᱠᱚ ᱵᱤᱱᱤᱵᱤᱛᱤ ᱵᱤᱥᱲᱤ ᱠᱟᱛᱮᱫ ᱚᱱᱟ ᱠᱷᱚᱱ ᱥᱟᱞᱟ ᱛᱩᱫ ᱦᱩᱭᱟᱢᱟ ᱚᱱᱟ ᱥᱟᱞᱟ ᱛᱩᱫ ᱨᱮᱭᱟᱜ ᱡᱟᱦᱟᱸ ᱚᱨᱡᱚ ᱟᱢ ᱡᱩᱫᱤ ᱚᱞ ᱠᱮᱫᱟᱢ ᱯᱚᱛᱚᱵ ᱠᱚᱢ ᱵᱮᱱᱟᱣ ᱠᱮᱫᱼᱟ ᱮᱱᱠᱷᱟᱱ ᱫᱮᱥ ᱦᱚᱲ ᱫᱤᱥᱚᱢ ᱦᱚᱲ ᱛᱟᱞᱟᱨᱮᱢ ᱯᱟᱥᱱᱟᱣ ᱠᱮᱫᱼᱟ ᱢᱟᱨᱟᱝᱼᱢᱟᱨᱟᱝ ᱠᱚᱨᱮᱢ ᱵᱷᱮᱡᱟ ᱠᱮᱫᱼᱟ ᱮᱱᱠᱷᱟᱱ ᱜᱮ ᱟᱢᱟᱜ ᱯᱩᱭᱞᱩ ᱮᱱᱮᱢ ᱧᱟᱢᱫᱚᱢ ᱦᱚᱠᱫᱟᱨᱚᱜᱼᱟ ᱟᱨ ᱚᱱᱟ ᱠᱚ ᱞᱟᱹᱜᱤᱫ ᱛᱮᱫᱚ ᱟᱢ ᱟᱹᱰᱤᱛᱮᱫ ᱠᱷᱟᱴᱟᱣ ᱦᱩᱭᱟᱢᱟ ᱟᱹᱰᱤ ᱢᱩᱥᱠᱤᱞ ᱠᱟᱹᱢᱤ ᱠᱟᱱᱟ ᱱᱚᱣᱟ ᱫᱚ ᱮᱱᱠᱷᱟᱱ ᱢᱩᱥᱠᱤᱞ ᱠᱟᱹᱢᱤ ᱦᱚᱸ ᱠᱩᱨᱩᱢᱩᱴᱩ ᱞᱮᱠᱷᱟᱱ ᱢᱟᱱᱮ ᱜᱟᱱᱚᱜ ᱜᱮᱭᱟ ᱢᱩᱥᱠᱤᱞ ᱠᱟᱹᱢᱤ ᱦᱚᱸ ᱟᱞᱜᱟ ᱛᱮᱜᱮ ᱥᱟᱹᱛᱟᱹᱜᱼᱟ ᱢᱮᱱᱛᱮ ᱤᱧᱟᱜ ᱯᱟᱹᱛᱭᱟᱹᱣ